ᱦᱮᱞᱳ ᱤᱧᱫᱚ ᱥᱚᱱᱚᱛᱤ ᱢᱩᱨᱢᱩᱧ ᱨᱚᱲᱫᱟ ᱰᱟᱸᱜᱟᱯᱟᱲᱟ ᱠᱷᱚᱱᱟᱜ ᱟᱨ ᱟᱢᱟᱜ ᱦᱮᱸ ᱡᱚᱦᱟᱨ ᱜᱮ ᱤᱧᱫᱚ ᱟᱢᱟᱜ ᱧᱩᱛᱩᱢ ᱫᱚ ᱟᱭᱢᱟ ᱫᱤᱱ ᱠᱷᱚᱱᱟᱜ ᱜᱤᱧ ᱵᱟᱰᱟᱭᱟ ᱯᱩᱫᱤ ᱥᱚᱨᱮᱱ ᱟᱢᱫᱚ ᱩᱛᱛᱚᱨᱫᱤᱱᱟᱡᱯᱩᱨ ᱨᱮᱱ ᱢᱤᱫᱴᱮᱡ ᱢᱟᱺᱡᱷᱤ ᱵᱩᱰᱷᱤ ᱠᱟᱱᱟᱢ ᱟᱨ ᱟᱢ ᱴᱷᱮᱡ ᱵᱟᱰᱟᱭ ᱥᱟᱱᱟᱧ ᱠᱟᱱᱟ ᱤᱧᱫᱚ ᱡᱮ ᱟᱵᱚ ᱱᱤᱭᱟᱹ ᱯᱚᱪᱷᱤᱢ ᱵᱚᱝᱜᱚ ᱨᱮᱱ ᱟᱨ ᱡᱷᱟᱲᱠᱷᱚᱸᱰ ᱨᱮᱱᱟᱜ ᱮᱱᱮᱡ ᱥᱮᱨᱮᱧ ᱞᱟᱭ ᱞᱟᱠᱪᱟᱨ ᱪᱮᱫ ᱢᱤᱫ ᱜᱮᱛᱟᱵᱚᱱᱟ ᱦᱩᱸ ᱦᱮᱸᱢᱟ ᱛᱚᱵᱮ ᱚᱱᱟᱜᱮ ᱵᱟᱲᱟᱭ ᱥᱟᱱᱟᱧ ᱠᱟᱱ ᱛᱟᱦᱮᱱ ᱦᱮᱸᱢᱟ ᱛᱚᱵᱮ ᱡᱚᱦᱟᱨᱜᱮᱧ ᱫᱚᱦᱚᱭᱮᱫᱟ